ᱤᱧᱫᱚ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱛᱚᱠᱷᱚᱱ ᱫᱚ ᱤᱥᱩᱞ ᱡᱟᱭᱜᱟ ᱠᱚᱫᱚ ᱵᱚᱛᱚᱨ ᱫᱚᱧ ᱵᱚᱛᱚᱨᱚᱜ ᱠᱟᱱ ᱛᱟᱦᱮᱱᱚᱜ ᱜᱮᱭᱟ ᱟᱫᱚ ᱡᱚᱠᱷᱚᱱ ᱵᱟᱹᱭ ᱵᱟᱹᱭᱛᱤᱧ ᱦᱟᱨᱟ ᱵᱩᱨᱩᱭᱱᱟ ᱟᱫᱚ ᱵᱚᱞᱮ ᱱᱮᱛᱟᱨ ᱫᱚ ᱩᱥᱩᱞ ᱡᱟᱭᱜᱟ ᱫᱚ ᱵᱚᱛᱚᱨ ᱫᱩᱧ ᱵᱚᱛᱚᱨᱚᱜ ᱜᱮᱭᱟᱟᱫᱚ ᱩᱱᱟᱹᱜ ᱠᱟᱡᱟᱠ ᱫᱚ ᱵᱚᱞᱮ ᱵᱟᱹᱧ ᱵᱚᱛᱚᱨᱚᱜᱼᱟ ᱪᱮᱫ ᱞᱮᱠᱟ ᱠᱟᱹᱴᱤᱡ ᱡᱚᱠᱷᱚᱡ ᱤᱧ ᱵᱚᱛᱚᱨᱚᱜ ᱠᱟᱱ ᱛᱟᱦᱮᱱᱟ ᱚᱱᱠᱟ ᱟᱫᱚ ᱤᱧᱫᱚ ᱫᱟᱬᱟᱱ ᱟᱹᱰᱤ ᱟᱸᱴᱤᱧ ᱠᱩᱥᱤᱭᱟᱜ ᱛᱮ ᱵᱚᱞᱮ ᱟᱹᱰᱤ ᱟᱸᱴᱤᱧ ᱫᱟᱬᱟᱱ ᱛᱮ ᱵᱚᱞᱮ ᱟᱫᱚ ᱱᱮᱛᱟᱨ ᱫᱚ ᱩᱱᱟᱹᱜ ᱠᱟᱡᱟᱠ ᱫᱚ ᱵᱟᱹᱧ ᱵᱚᱛᱚᱨᱚᱜᱼᱟ ᱟᱨ ᱪᱟᱞᱟᱣ ᱵᱟᱲᱟ ᱠᱟᱱ ᱜᱮᱭᱟ ᱚᱱᱠᱟ ᱯᱟᱦᱟᱲ ᱡᱟᱭᱜᱟ ᱨᱮ

ᱟᱫᱚ ᱫᱮᱡ ᱫᱚᱧ ᱫᱮᱡ ᱵᱟᱲᱟ ᱠᱟᱱ ᱜᱮᱭᱟ ᱟᱫᱚ ᱟᱹᱰᱤ ᱵᱟᱹᱭ ᱵᱟᱹᱭ ᱛᱮᱜᱤᱧ ᱵᱟᱹᱭ ᱵᱟᱹᱭ ᱛᱮᱜᱤᱧ ᱫᱮᱡ ᱵᱟᱲᱟᱣ ᱠᱟᱱᱟ ᱵᱟᱹᱭ ᱵᱟᱹᱭᱛᱮ ᱡᱚᱠᱷᱚᱱ ᱵᱚᱛᱚᱨ ᱧᱚᱜ ᱵᱩᱡᱷᱟᱹᱜᱼᱟ ᱛᱚᱠᱷᱚᱱ ᱫᱚ ᱵᱟᱹᱭ ᱵᱟᱹᱭᱛᱤᱧ ᱫᱮᱡ ᱵᱟᱲᱟᱣ ᱠᱟᱱᱟ ᱵᱟᱹᱭ ᱵᱟᱹᱭᱛᱮ ᱫᱮᱡ ᱠᱟᱛᱮᱧ ᱨᱟᱠᱟᱵ ᱵᱟᱲᱟ ᱠᱟᱱᱟ ᱪᱮᱛᱟᱱ ᱫᱚᱧ ᱫᱮᱡ ᱵᱟᱲᱟᱣ ᱠᱟᱱᱟ ᱟᱨᱚ ᱡᱚᱠᱷᱚᱱ ᱪᱮᱛᱟᱱ ᱠᱷᱚᱱᱟᱜ ᱤᱧ ᱧᱮᱞ ᱵᱟᱲᱟ ᱠᱟᱫᱟ ᱡᱟᱭᱜᱟ ᱠᱚ ᱛᱟᱨᱯᱚᱨᱮ ᱵᱟᱹᱭ ᱵᱟᱹᱭᱛᱤᱧ ᱯᱷᱮᱰ ᱵᱟᱲᱟᱣ ᱠᱟᱱᱟ ᱟᱫᱚ ᱱᱚᱣᱟ ᱵᱩᱨᱩ ᱡᱟᱭᱜᱟ ᱨᱮ ᱫᱮᱡᱚᱜ ᱞᱟᱹᱜᱤᱫᱛᱮ ᱥᱮ ᱚᱱᱠᱟ ᱪᱮᱛᱟᱱ ᱡᱟᱭᱜᱟ ᱨᱮ ᱫᱮᱡᱚᱜ ᱞᱟᱹᱜᱤᱫᱛᱮ ᱚᱠᱚᱭ ᱠᱚ ᱵᱟᱠᱚ ᱫᱮᱡ ᱵᱟᱲᱟᱣ ᱠᱟᱱᱟ ᱥᱮ ᱵᱟᱠᱚ ᱪᱟᱞᱟᱣ ᱵᱟᱲᱟᱣ ᱠᱟᱱᱟ ᱩᱱᱠᱩ ᱞᱟᱹᱜᱤᱫ ᱠᱚᱭᱮᱠᱴᱤ ᱠᱟᱛᱷᱟᱧ ᱢᱮᱱᱟ ᱡᱮ ᱵᱚᱞᱮ ᱚᱠᱚᱭ ᱠᱚ ᱱᱟᱣᱟ ᱜᱮᱠᱚ ᱪᱟᱞᱟᱣ ᱠᱟᱱᱟ ᱩᱱᱠᱩ ᱫᱚ ᱵᱚᱞᱮ ᱵᱟᱹᱭ ᱵᱟᱹᱭᱛᱮ ᱡᱟᱛᱮ ᱠᱚ ᱫᱮᱡᱚᱜ ᱢᱟ ᱫᱮᱡ ᱠᱟᱛᱮᱫ ᱜᱳᱴᱟ ᱠᱚ ᱧᱮᱞ ᱵᱟᱲᱟ ᱠᱟᱛᱮᱫ ᱟᱨᱚ ᱡᱟᱛᱮ ᱵᱟᱹᱭ ᱵᱟᱹᱭᱛᱮ ᱡᱟᱛᱮ ᱠᱚ ᱯᱷᱮᱰᱚᱜᱚ ᱢᱟ ᱱᱚᱣᱟᱜᱤᱧ ᱢᱮᱱᱟ ᱱᱚᱣᱟ ᱠᱚ ᱤᱫᱤ ᱠᱟᱛᱮᱫ